ᱦᱮᱞᱳ ᱦᱮᱸ ᱚ ᱯᱟᱹᱠᱩᱲ ᱡᱮᱞᱟ ᱨᱮ ᱡᱚᱢ ᱠᱚᱛᱮ ᱫᱚ ᱱᱤᱭᱟᱹ ᱠᱷᱟᱹᱞᱤ ᱦᱮᱸ ᱚ ᱱᱤᱭᱟᱹ ᱯᱟᱹᱠᱩᱲ ᱡᱮᱞᱟ ᱨᱮᱫᱚ ᱛᱮ ᱡᱟᱹᱥᱛᱤ ᱠᱟᱨᱛᱮ ᱦᱩᱲᱩ ᱪᱟᱥ ᱜᱮ ᱦᱩᱭᱩᱜ ᱠᱟᱱᱟ ᱛᱚᱵᱮ ᱦᱩᱲᱩ ᱥᱚᱵᱽᱡᱤ ᱤᱱᱟᱹ ᱜᱮ ᱡᱟᱹᱥᱛᱤ ᱠᱟᱨᱛᱮ ᱦᱩᱲᱩ ᱥᱚᱵᱽᱡᱤ ᱵᱚᱞᱮ ᱪᱟᱣᱞᱮ ᱫᱟᱠᱟ ᱟᱨ ᱚᱱᱟ ᱥᱚᱵᱽᱡᱤ ᱜᱮ ᱡᱟᱹᱥᱛᱤ ᱫᱚᱞᱮ ᱡᱚᱢᱟ ᱟᱨ ᱡᱮᱥᱮᱠᱤ ᱚᱱᱟ ᱚᱵᱷᱟᱨ ᱴᱟᱭᱤᱢ ᱨᱮ ᱫᱚ ᱢᱟᱹᱭᱨᱮᱢ ᱚᱱᱟ ᱜᱩᱦᱩᱢ ᱠᱚ ᱛᱷᱚᱲᱟ ᱵᱷᱩᱴ ᱛᱤᱠᱤ ᱠᱚ ᱚᱱᱟ ᱵᱷᱩᱴ ᱠᱚᱞᱮ ᱪᱟᱥᱟ ᱟᱫᱚ ᱚᱱᱟ ᱨᱮᱭᱟᱜ ᱜᱮ ᱛᱷᱚᱲᱟ ᱵᱚᱞᱮ ᱞᱮ ᱡᱚᱢ ᱧᱩᱭᱟ ᱥᱚᱢᱚᱭ ᱨᱮ ᱟᱨ ᱚᱱᱟ ᱜᱩᱦᱩᱢ ᱯᱤᱴᱷᱟᱹ ᱠᱚᱜᱮ ᱥᱚᱢᱚᱭ ᱨᱮ ᱡᱟᱹᱥᱛᱤ ᱠᱟᱨ ᱛᱮᱫᱚ ᱥᱮᱛᱟᱜ ᱟᱹᱭᱩᱵ ᱠᱟᱹᱢᱤ ᱦᱚᱲ ᱠᱟᱱᱟ ᱞᱮ ᱱᱤᱭᱟᱹ ᱜᱮᱛᱚ ᱟᱫᱚ ᱠᱟᱹᱢᱤ ᱦᱚᱲ ᱫᱚ ᱡᱟᱹᱥᱛᱤᱠᱟᱨ ᱛᱮᱫᱚ ᱫᱟᱠᱟ ᱩᱛᱩ ᱜᱮ ᱞᱟᱜᱟᱼᱟ ᱦᱮᱸ ᱟᱫᱚ ᱚᱱᱮ ᱠᱚ ᱢᱮᱱ ᱞᱮᱠᱟ ᱠᱟᱹᱢᱤ ᱪᱟᱵᱟ ᱠᱟᱛᱮᱫ ᱥᱚᱢᱚᱭ ᱚᱵᱷᱟᱨ ᱴᱟᱭᱤᱢ ᱨᱮ ᱠᱷᱟᱹᱞᱤ ᱵᱚᱞᱮ ᱤᱱᱟᱹ ᱥᱚᱵᱽᱡᱤ ᱫᱟᱠᱟ ᱜᱮ ᱦᱮᱸ ᱡᱚᱢ ᱧᱩ ᱫᱚ ᱤᱱᱟᱹ ᱜᱮ ᱦᱮᱸ ᱤᱱᱟᱹ ᱜᱮ ᱦᱮᱸ ᱟᱨ ᱤᱱᱟᱹ ᱡᱟᱣ ᱥᱚᱢᱚᱭ ᱨᱮᱛᱚ ᱢᱟᱹᱥᱨᱤ ᱠᱚ ᱤᱭᱟᱹ ᱠᱚ ᱞᱟᱜᱟᱣᱟᱞᱮ ᱥᱚᱢᱚᱭ ᱨᱮ ᱤᱱᱟᱹ ᱠᱚᱜᱮ ᱥᱮᱛᱟᱜ ᱦᱚᱛᱮ ᱛᱮ ᱥᱮᱛᱟᱜ ᱨᱮᱫᱚ ᱪᱟ ᱞᱮ ᱧᱩᱭᱟ ᱛᱚ ᱟᱫᱚ ᱚᱱᱟᱱ ᱢᱟᱹᱥᱨᱤ ᱠᱚᱜᱮ ᱞᱮ ᱵᱷᱩᱴ ᱠᱚᱞᱮ ᱛᱤᱠᱤᱭᱟ ᱛᱷᱚᱲᱟ ᱠᱷᱟᱹᱲᱤ ᱥᱟᱛᱮᱜ ᱤᱱᱟᱹ ᱜᱮᱞᱮ ᱡᱚᱢᱟ ᱟᱨ ᱛᱤᱠᱤᱱ ᱟᱨ ᱟᱹᱭᱩᱵ ᱫᱚ ᱫᱟᱠᱟ ᱜᱮ ᱥᱚᱨᱠᱟᱨᱢᱟ ᱞᱟᱦᱟᱢᱟ ᱵᱟᱭ ᱮᱢᱟᱞᱮ ᱠᱟᱱ ᱛᱟᱦᱮᱱᱛᱮ ᱱᱚᱜᱼᱚᱭ ᱥᱩᱨ ᱫᱤᱱ ᱠᱷᱚᱱ ᱜᱮ ᱛᱮ ᱡᱟᱜᱮ ᱚᱱᱮ ᱪᱟᱣᱞᱮ ᱠᱚ ᱮᱢᱟᱣ ᱞᱮ ᱠᱟᱱᱟ ᱦᱚᱲᱚ ᱦᱚᱲᱚ ᱯᱟᱸᱪ ᱠᱮᱹᱡᱤ ᱠᱟᱛᱮᱫ ᱢᱟᱥ ᱨᱮ ᱜᱩᱦᱩᱢ ᱦᱮᱸ ᱜᱩᱦᱩᱢ ᱦᱚᱸ ᱱᱚᱜᱼᱚᱭ ᱥᱩᱨ ᱫᱤᱱ ᱠᱷᱚᱱᱜᱮ ᱮᱢᱚᱜ ᱠᱟᱱᱟᱭ ᱛᱤᱱ ᱠᱮᱹᱡᱤ ᱠᱟᱛᱮᱫ ᱟᱫᱚ ᱵᱚᱞᱮ ᱜᱩᱦᱩᱢ ᱚᱱᱟ ᱦᱟᱛᱟᱣᱮᱫ ᱠᱟᱱ ᱜᱮᱭᱟᱞᱮ ᱚᱱᱟ ᱥᱚᱢᱚᱭ ᱨᱮ ᱤᱭᱟᱹ ᱠᱟᱛᱮᱫ ᱟᱨ ᱚᱠᱟ ᱫᱚ ᱟᱹᱰᱤ ᱦᱟᱱᱛᱮ ᱥᱚᱨᱠᱟᱨ ᱠᱷᱚᱱ ᱦᱚᱸ ᱟᱹᱰᱤ ᱢᱟᱹᱭᱞᱟᱹ ᱜᱮ ᱦᱤᱡᱩᱜ ᱠᱟᱱᱟ ᱪᱟᱣᱞᱮ ᱦᱚᱸ ᱵᱚᱞᱮ ᱢᱟᱹᱭᱞᱟᱹ ᱵᱚᱞᱛᱮ ᱫᱚ ᱫᱷᱤᱨᱤ ᱦᱟᱥᱟᱞ ᱢᱮᱥᱟ ᱟᱫᱚ ᱚᱱᱟ ᱤᱭᱟᱹᱛᱮ ᱚᱠᱟ ᱫᱚ ᱜᱩᱦᱩᱢ ᱜᱩᱦᱩᱢ ᱞᱮ ᱧᱮᱞᱮᱫ ᱠᱟᱱ ᱠᱷᱟᱱ ᱵᱟᱞᱮ ᱦᱟᱛᱟᱣᱫᱟ ᱟᱫᱚ ᱚᱱᱟ ᱪᱟᱣᱞᱮ ᱜᱮᱞᱮ ᱦᱟᱛᱟᱣᱟ ᱤᱱᱟᱹ ᱜᱮ ᱟᱨ ᱜᱩᱦᱩᱢ ᱡᱟᱹᱥᱛᱤ ᱠᱟᱹᱢᱤ ᱦᱚᱲ ᱤᱭᱟᱹᱛᱮ ᱯᱤᱴᱷᱟᱹ ᱠᱚ ᱨᱮᱭᱟᱜ ᱥᱚᱢᱚᱭ ᱴᱟᱭᱤᱢᱮ ᱦᱟᱛᱟᱣᱟᱛᱚ ᱟᱫᱚ ᱦᱮᱸ ᱟᱫᱚ ᱚᱱᱟ ᱤᱭᱟᱹᱛᱮ ᱡᱟᱹᱥᱛᱤ ᱠᱟᱨ ᱛᱮ ᱥᱚᱴᱠᱟᱨ ᱨᱮ ᱫᱟᱠᱟ ᱩᱛᱩ ᱦᱩᱭᱩᱜ ᱠᱟᱱᱛᱮ ᱵᱚᱞᱮ ᱟᱨ ᱠᱟᱹᱢᱤ ᱴᱟᱭᱤᱢ ᱛᱮ ᱥᱮᱛᱟᱜ ᱠᱷᱚᱱᱮᱢ ᱠᱟᱹᱢᱤᱭᱟ ᱟᱫᱚ ᱚᱱᱟᱛᱮ ᱥᱚᱴᱠᱟᱨ ᱨᱮ ᱚᱱᱟ ᱫᱚ ᱦᱩᱭᱩᱜᱛᱮ ᱚᱱᱟ ᱡᱤᱱᱤᱥ ᱞᱮ ᱪᱮᱠᱟᱭᱫᱟ ᱚᱱᱠᱟ ᱠᱟᱹᱢᱤ ᱵᱟᱝ ᱛᱟᱦᱮᱱ ᱥᱚᱢᱚᱭ ᱜᱮ ᱛᱷᱚᱲᱟ ᱜᱟᱱ ᱦᱮᱸ ᱦᱮᱸ ᱦᱮᱸ ᱴᱷᱤᱠ ᱜᱮᱭᱟ ᱟᱪᱪᱷᱟ ᱟᱵᱟᱨ ᱚᱱᱠᱟ ᱜᱮ ᱯᱷᱳᱱ ᱢᱮ ᱱᱟᱦᱟᱜ ᱟᱫᱚ